ᱢᱚᱬᱮ ᱢᱮ ᱜᱮ ᱟᱨᱮ ᱥᱟᱭ ᱢᱚᱬᱮ ᱵᱟᱨᱜᱮᱞ ᱟᱨᱮ ᱢᱟᱨᱪ ᱵᱟᱨ ᱜᱮᱥᱟᱭ ᱯᱩᱱ ᱵᱟᱨᱜᱮᱞ ᱟᱨᱮ ᱡᱩᱱ ᱵᱟᱨ ᱜᱮᱥᱟᱭ ᱢᱚᱬᱮ ᱵᱟᱨ ᱜᱮᱞ ᱢᱤᱫ ᱟᱜᱚᱥᱴ ᱵᱟᱨ ᱜᱮᱥᱟᱭ ᱛᱩᱨᱩᱭ ᱢᱤᱫ ᱜᱮᱞ ᱟᱨᱮ ᱡᱩᱞᱟᱭ ᱵᱟᱨ ᱜᱮᱥᱟᱭ ᱮᱭᱟᱭ